ᱚᱸᱻ ᱛᱚ ᱟᱢᱫᱚ ᱟᱛᱳ ᱠᱷᱚᱱᱮᱢ ᱦᱤᱡᱩᱜ ᱠᱟᱱᱟ ᱟᱢ ᱱᱤᱛᱚᱜ ᱱᱚᱜᱼᱚᱭ ᱱᱚᱭᱟ ᱰᱚᱵᱞᱩ ᱵᱤ ᱡᱟᱦᱟ ᱱᱚᱭᱟ ᱤᱱᱴᱟᱨ ᱵᱷᱤᱭᱩᱢ ᱦᱮᱡ ᱠᱟᱱᱟ ᱛᱚ ᱟᱢ ᱱᱚᱭᱟ ᱞᱮ ᱢᱤᱫᱽᱴᱮᱱ ᱟᱢᱫᱚ ᱟ ᱟᱢᱟᱜ ᱞᱟᱥᱴ ᱠᱚᱣᱟᱞᱤᱯᱷᱤᱠᱮᱥᱚᱱᱮᱢ ᱞᱟ ᱭ ᱠᱮᱫᱟ ᱡᱮ ᱟᱢ ᱮᱭᱤᱪᱼᱮᱥ ᱮᱢ ᱮᱢᱟᱠᱟᱫᱟ ᱛᱚ ᱟᱢ ᱱᱚᱭᱟ ᱪᱟ ᱠᱨᱤ ᱱᱚᱜᱼᱚᱭ ᱱᱚᱣᱟ ᱠᱟ ᱢᱤ ᱫᱚ ᱮᱴᱟᱜ ᱟᱨᱚ ᱯᱨᱟᱭᱵᱷᱮᱴ ᱨᱮᱱᱟᱜ ᱡᱚᱵ ᱠᱚ ᱛᱟᱦᱮᱸᱜ ᱞᱮᱱᱟ ᱮᱴᱟᱜ ᱥᱮᱠᱴᱟᱨ ᱠᱚᱨᱮ ᱟᱨᱚ ᱟᱨᱚ ᱟᱭᱢᱟ ᱤᱭᱟ ᱠᱚᱠᱚ ᱛᱟᱦᱮᱸᱜ ᱞᱮᱱᱟ ᱛᱚ ᱟᱢᱫᱚ ᱱᱚᱭᱟ ᱜᱮ

ᱵᱤᱭᱮᱢ ᱟᱢ ᱟᱵᱮᱱ ᱛᱟᱦᱚᱞᱮᱧ ᱠᱚᱥᱪᱮᱱ ᱠᱚᱥᱪᱮᱱᱮᱫ ᱵᱮᱱᱟ ᱡᱮ ᱟᱵᱚᱨᱮᱱ ᱢᱟᱱᱮ ᱟᱵᱚ ᱥᱟᱱᱛᱟᱲ ᱦᱚᱲ ᱨᱮᱱ ᱟᱵᱚ ᱱᱚᱣᱟ ᱫᱤᱥᱚᱢ ᱨᱮᱱ ᱱᱤᱛᱚᱜ ᱟᱵᱚ ᱨᱟᱥᱴᱨᱚᱯᱚᱛᱤᱭᱟᱜ ᱧᱩᱛᱩᱢ ᱵᱤᱱ ᱞᱟ ᱭ ᱫᱟᱲᱮᱭᱟᱜᱼᱟ ᱛᱚ ᱟᱨ ᱱᱤᱛᱚᱜ ᱟᱵᱤᱱ ᱱᱚᱭᱟ ᱮᱱᱴᱟᱨᱵᱷᱤᱭᱩᱣᱟᱜ ᱡᱩᱫᱤ ᱟᱹᱞᱤᱝ ᱪᱟ ᱠᱨᱤ ᱞᱤᱝ ᱮᱢᱟᱵᱤᱱᱟ ᱱᱚᱭᱟ ᱪᱟ ᱠᱨᱤ ᱟᱵᱤᱱᱵᱤᱱ ᱤᱥᱠᱟᱵᱤᱱᱟ

ᱞᱟ ᱭ ᱫᱟ ᱧ ᱡᱮ ᱱᱚᱜᱼᱚᱭ ᱱᱚᱣᱟ ᱠᱚ ᱱᱚᱜᱼᱚᱭ ᱱᱟᱣᱟ ᱯᱟᱲᱦᱟᱣ ᱨᱮᱜᱮ ᱱᱚᱣᱟ ᱮᱱᱴᱟᱨᱵᱷᱤᱭᱩ ᱱᱚᱰᱮ ᱱᱤᱛ ᱱᱚᱰᱮ ᱛᱟ ᱱᱤᱡ ᱦᱮᱡ ᱞᱟ ᱜᱤᱫ ᱛᱮ ᱟᱢ ᱛᱤᱱᱟ ᱜ ᱮᱢ ᱢᱮᱦᱱᱚᱛ ᱟᱠᱟᱫᱟ ᱟᱢ ᱱᱚᱭᱟ ᱯᱚᱨᱤᱠᱷᱟ ᱱᱚᱜᱼᱚᱭ ᱚᱱᱟ ᱯᱚᱨᱤᱠᱷᱚ ᱯᱟᱥ ᱠᱟᱛᱮ ᱱᱚᱣᱟ ᱮᱱᱴᱟᱨᱵᱷᱤᱭᱩᱜ ᱞᱟ ᱜᱤᱫ ᱱᱚᱰᱮ ᱱᱤᱱᱟ ᱜᱴᱟ ᱫᱷᱟ ᱵᱤᱡ ᱢᱟᱱᱮ ᱯᱚᱨᱤᱪᱷᱟ ᱞᱟ ᱜᱤᱫ ᱟᱢ ᱛᱤᱱᱟ ᱜ ᱮᱢ ᱢᱮᱦᱮᱱᱚᱛ ᱠᱟᱫᱟ ᱛᱤᱱᱟ ᱜᱼᱮᱢ ᱯᱟᱲᱦᱟᱣ ᱠᱟᱫᱟ

ᱦᱮᱞᱳ